ᱡᱚᱦᱟᱨ ᱢᱚᱦᱟᱥᱚᱭ ᱢᱟᱱᱚᱛᱟᱱ ᱛᱚ ᱡᱟᱭᱦᱳᱠ ᱟᱯᱮ ᱡᱮ ᱥᱟᱸᱫᱮᱥ ᱯᱮ ᱠᱩᱞ ᱠᱟᱣᱫᱤᱧᱟᱹ ᱟᱨ ᱡᱮ ᱥᱟᱸᱫᱤᱥᱤᱧ ᱧᱟᱢ ᱠᱟᱫᱟ ᱟᱹᱰᱤ ᱨᱟᱹᱥᱠᱟᱹᱭ ᱱᱟᱹᱧ ᱟᱨ ᱱᱚᱝᱠᱟᱱ ᱥᱟᱸᱫᱮᱥ ᱧᱟᱢ ᱞᱟᱹᱜᱤᱫ ᱛᱮ ᱮᱱᱛᱮ ᱟᱭᱢᱟ ᱫᱤᱱ ᱤᱧ ᱟᱭᱢᱟ ᱵᱚᱭᱮᱥ ᱤᱧ ᱠᱟᱵᱷᱟ ᱠᱮᱫᱟ ᱱᱚᱝᱠᱟᱱ ᱥᱟᱸᱫᱮᱥ ᱵᱟᱹᱧ ᱧᱟᱢ ᱠᱟᱫᱟ ᱢᱮᱱᱠᱷᱟᱱ ᱟᱯᱮ ᱴᱷᱮᱱ ᱠᱷᱚᱱ ᱡᱮ ᱥᱟᱸᱫᱮᱥ ᱤᱧ ᱧᱟᱢ ᱠᱮᱫᱟ ᱚᱱᱟ ᱥᱟᱸᱫᱮᱥ ᱛᱮ ᱟᱹᱰᱤ ᱥᱟᱨᱦᱟᱣ ᱤᱧ ᱮᱢᱟᱯᱮ ᱠᱟᱱᱟ ᱟᱨ ᱟᱯᱮ ᱤᱧᱟᱹᱜ ᱤᱧᱟᱹᱜ ᱥᱟᱨᱦᱟᱣ ᱤᱧ ᱪᱟᱞᱟᱯᱮ ᱠᱟᱱᱟ ᱟᱯᱮᱦᱚᱸ ᱫᱟᱭᱟ ᱠᱟᱛᱮᱫ ᱱᱚᱣᱟ ᱥᱚᱢᱚᱥᱛᱚ ᱥᱟᱸᱫᱮᱥ ᱯᱮ ᱟᱸᱡᱚᱢ ᱛᱤᱧ ᱟᱫᱚ ᱤᱧᱟᱹᱜ ᱥᱟᱸᱫᱮᱥ ᱟᱸᱡᱚᱢ ᱠᱟᱛᱮᱫ ᱟᱯᱮ ᱪᱮᱫ ᱞᱮᱠᱟ ᱢᱚᱱ ᱨᱮᱯᱮ ᱵᱩᱡᱷᱟᱹᱣ ᱵᱟᱲᱟ ᱠᱮᱫᱟ ᱚᱱᱟ ᱦᱚᱸ ᱵᱟᱹᱧ ᱵᱩᱡᱷᱟᱹᱣ ᱫᱟᱲᱮᱭᱟᱜ ᱠᱟᱱᱟ ᱟᱫᱚ ᱚᱱᱟ ᱦᱤᱥᱟᱹᱵᱽ ᱛᱮ ᱟᱯᱮᱧ ᱡᱚᱦᱟᱨ ᱟᱯᱮ ᱠᱟᱱᱟ ᱥᱟᱱᱟᱢ ᱠᱚᱜᱮ ᱟᱨ ᱮᱱᱠᱷᱟᱱ ᱯᱚᱨᱤᱪᱚᱭ ᱮᱢᱟᱱ ᱚᱱᱟ ᱫᱚ ᱮᱱᱛᱮᱫ ᱱᱤᱛᱳᱜ ᱵᱟᱝ ᱦᱩᱭᱩᱜ ᱨᱮᱦᱚᱸ ᱟᱨᱦᱚᱸ ᱵᱟᱹᱭ ᱵᱟᱹᱭᱛᱮ ᱡᱟᱹᱱᱤᱡ ᱯᱚᱨᱤᱪᱚᱭ ᱨᱮᱱᱟᱜ ᱢᱤᱫᱴᱮᱡ ᱦᱚᱨ ᱵᱮᱱᱟᱜ ᱠᱟᱱ ᱛᱟᱵᱚᱱᱟ ᱟᱨ ᱵᱮᱱᱟᱜ ᱛᱟᱵᱚᱱᱟ ᱛᱚ ᱚᱱᱟ ᱯᱚᱨᱤᱪᱚᱭ ᱦᱚᱸ ᱚᱵᱚᱥᱥᱚᱭ ᱦᱚᱸ ᱥᱚᱦᱚᱡᱳᱜᱤᱛᱟᱭ ᱮᱢᱟᱯᱮ ᱠᱟᱱᱟ ᱟᱨ ᱟᱭᱢᱟ ᱟᱭᱢᱟᱧ ᱡᱚᱦᱟᱨ ᱟᱯᱮ ᱠᱟᱱᱟ ᱢᱟ ᱛᱚᱵᱮ ᱤᱧ ᱫᱚ ᱤᱧᱟᱹᱜ ᱫᱚ ᱧᱩᱛᱩᱢ ᱫᱚ ᱡᱟᱢᱟᱞ ᱵᱮᱥᱨᱟ ᱟᱛᱳ ᱫᱷᱟᱹᱱᱟᱹᱭ ᱯᱩᱨ ᱯᱳᱥᱴ ᱦᱚᱨᱤᱨᱟᱢᱯᱩᱨ ᱛᱷᱟᱱᱟ ᱦᱚᱨᱤᱨᱟᱢᱯᱩᱨ ᱡᱮᱞᱟ ᱫᱚᱠᱠᱷᱤᱱ ᱫᱤᱱᱟᱡᱽᱯᱩᱨ ᱢᱟ ᱛᱚᱵᱮ ᱜᱚᱢᱠᱮ ᱡᱚᱦᱟᱨ